ᱢᱚᱬᱮ ᱜᱚᱴᱟᱝ ᱦᱚᱲᱟᱜ ᱧᱩᱛᱩᱢ ᱞᱟᱹᱭ ᱦᱩᱭᱩᱜ ᱠᱟᱱᱟ ᱱᱩᱠᱩ ᱫᱚ ᱚᱲᱟᱜ ᱥᱩᱨ ᱨᱮᱱ ᱠᱟᱱᱟ ᱠᱚ ᱯᱨᱚᱛᱷᱚᱢ ᱨᱮ ᱢᱮᱱᱟᱭᱟ ᱠᱟᱹᱨᱩ ᱢᱩᱨᱢᱩ ᱫᱚᱥᱟᱨ ᱨᱮ ᱢᱮᱱᱟᱭᱟ ᱯᱟᱹᱨᱥᱤ ᱦᱮᱢᱵᱨᱚᱢ ᱛᱮᱥᱟᱨ ᱨᱮ ᱢᱮᱱᱟᱭᱟ ᱟᱞᱞᱟᱫᱤ ᱢᱟᱱᱰᱤ ᱯᱩᱱᱟᱜ ᱨᱮ ᱢᱮᱱᱟᱭᱟ ᱰᱳᱢᱟᱱ ᱵᱮᱥᱨᱟ ᱢᱚᱬᱮᱭᱟᱜ ᱨᱮ ᱢᱮᱱᱟᱭᱟ ᱥᱚᱞᱢᱟ ᱦᱟᱸᱥᱫᱟ ᱱᱩᱠᱩ ᱫᱚ ᱟᱞᱮ ᱨᱮᱱ ᱯᱩᱲᱥᱤ ᱚᱲᱟᱜ ᱥᱩᱨ ᱨᱮᱱ ᱦᱚᱲ ᱠᱟᱱᱟ ᱠᱚ